ᱱᱚᱣᱟ ᱫᱤᱥᱚᱢ ᱨᱮ ᱟᱹᱰᱤ ᱨᱚᱠᱚᱢᱟᱜ ᱫᱚᱨᱤᱵ ᱢᱮᱱᱟᱜᱼᱟ ᱱᱤᱛᱚᱝ ᱫᱷᱟᱹᱨᱤᱡᱛᱮ ᱢᱟᱹᱱᱢᱤ ᱡᱟᱹᱛᱤ ᱜᱚᱵᱮᱥᱚᱱᱟᱭ ᱨᱮᱦᱚᱸ ᱠᱚ ᱢᱮᱱᱠᱷᱟᱱ ᱚᱱᱟ ᱪᱮᱛᱟᱱ ᱟᱹᱰᱤ ᱵᱟᱹᱲᱛᱤ ᱫᱚ ᱵᱟᱠᱚ ᱜᱚᱵᱮᱥᱚᱱᱟ ᱫᱟᱲᱮ ᱠᱟᱣᱫᱟ ᱡᱮᱢᱚᱱ ᱱᱤᱛᱚᱜ ᱢᱤᱫ ᱥᱮᱨᱢᱟ ᱨᱤᱢᱤᱞ ᱠᱷᱚᱱ ᱱᱚᱣᱟ ᱵᱤᱡᱽᱞᱤ ᱥᱳᱨ ᱩᱨᱡᱟᱹ ᱥᱳᱞᱟᱨ ᱩᱨᱡᱟᱹ ᱡᱟᱦᱟᱸ ᱢᱮᱱᱚᱜᱚ ᱠᱟᱱ ᱚᱛ ᱠᱷᱚᱱ ᱡᱟᱦᱟᱸ ᱚᱰᱳᱠᱚᱜ ᱠᱟᱱ ᱠᱚᱭᱞᱟ ᱫᱟᱜ ᱠᱷᱚᱱ ᱵᱮᱱᱟᱜ ᱠᱟᱱ ᱥᱮᱸᱜᱮᱞ ᱟᱨ ᱱᱚᱜᱼᱚᱸᱭ ᱡᱮ ᱯᱚᱨᱢᱟᱹᱱᱩ ᱩᱨᱡᱟᱹ ᱡᱟᱦᱟᱸ ᱵᱚᱱ ᱢᱮᱛᱟᱜᱟ ᱠᱟᱱᱟ ᱱᱤᱛᱚᱜ ᱫᱤᱥᱚᱢ ᱨᱮ ᱱᱚᱣᱟ ᱤᱫᱤᱛᱮ ᱟᱹᱰᱤ ᱨᱚᱠᱚᱢᱟᱜ ᱡᱤᱱᱤᱥ ᱠᱚ ᱠᱚ ᱵᱮᱱᱟᱣᱮᱜᱼᱟ ᱢᱮᱱᱠᱷᱟᱱ ᱱᱤᱛᱚᱜ ᱠᱟᱹᱡ ᱠᱟᱹᱡᱛᱮ ᱚᱱᱟ ᱡᱤᱱᱤᱥ ᱠᱚ ᱪᱟᱵᱟ ᱤᱫᱤᱜ ᱠᱟᱱᱟ ᱠᱟᱹᱡ ᱠᱟᱹᱡ ᱛᱮ ᱪᱟᱵᱟ ᱤᱫᱤᱜ ᱠᱟᱱᱟ ᱢᱟᱹᱱᱢᱤ ᱡᱟᱹᱛᱤᱭᱟᱜ ᱡᱟᱦᱟᱸ ᱥᱚᱢᱯᱚᱛᱤ ᱞᱮᱠᱟᱛᱮ ᱧᱮᱞᱚᱜᱚ ᱠᱟᱱᱟ ᱚᱱᱟ ᱡᱩᱫᱤ ᱟᱵᱚ ᱚᱱᱟ ᱪᱮᱛᱟᱱ ᱨᱮ ᱵᱟᱵᱟᱚ ᱜᱚᱵᱮᱥᱚᱱᱟᱭᱟ ᱵᱟᱹᱲᱛᱤ ᱠᱷᱚᱱ ᱵᱟᱹᱲᱛᱤ ᱫᱤᱱ ᱴᱤᱠᱟᱹᱣ ᱫᱚᱦᱚ ᱞᱟᱹᱜᱤᱫ ᱮᱱᱠᱷᱟᱱ ᱦᱤᱡᱩᱜ ᱠᱟᱱ ᱫᱤᱱ ᱨᱮ ᱫᱚ ᱟᱹᱰᱤ ᱡᱳᱨ ᱵᱚᱱ ᱟᱱᱟᱴᱚᱜᱼᱟ ᱚᱱᱟ ᱠᱚᱜᱮ ᱪᱮᱛᱟᱱ ᱨᱮ ᱠᱟᱹᱡ ᱵᱟᱹᱲᱛᱤ ᱠᱷᱚᱱ ᱵᱟᱹᱲᱛᱤ ᱜᱚᱵᱮᱥᱚᱱᱟ ᱫᱚᱨᱠᱟᱨᱚᱜ ᱠᱟᱱᱟ